ᱦᱮᱞᱳ ᱦᱮᱞᱳ ᱦᱮᱸ ᱰᱟᱠᱛᱟᱨ ᱵᱟᱹᱵᱩ ᱟᱫᱚ ᱤᱧ ᱤᱭᱟᱹ ᱚᱱᱟ ᱥᱚᱨᱠᱟᱨᱤ ᱦᱚᱸᱥᱯᱤᱴᱟᱞ ᱨᱮᱱᱟᱜ ᱯᱷᱮᱥᱮᱞᱤᱴᱤ ᱠᱚᱫᱚ ᱦᱟᱸᱜ ᱪᱮᱫ ᱞᱮᱠᱟ ᱢᱮᱱᱟᱜᱼᱟ ᱚᱱᱟ ᱮᱞᱟᱪ ᱠᱚᱨᱮᱱᱟᱜ ᱯᱨᱟᱣᱫᱷᱟᱱ ᱠᱚ ᱠᱟᱹᱴᱤᱡ ᱞᱟᱹᱭ ᱧᱚᱜᱽ ᱵᱤᱱ ᱦᱮᱸ

ᱦᱳᱭ ᱟᱪᱪᱷᱟ ᱦᱳᱭ ᱦᱳᱭ ᱦᱳᱭ ᱦᱳᱭ ᱚᱱᱟ ᱪᱮᱠᱟᱯ ᱨᱮᱭᱟᱜ ᱯᱷᱮᱥᱮᱞᱤᱴᱤ ᱠᱚ ᱚᱱᱟ ᱠᱟᱹᱴᱤᱡ ᱵᱮᱥ ᱫᱷᱟᱨᱟ ᱜᱮᱭᱟ ᱛᱚ ᱟᱨᱦᱚᱸ ᱦᱟᱱᱟ ᱦᱳᱭ ᱚᱱᱟ ᱯᱨᱟᱭᱵᱷᱮᱴ ᱦᱚᱸᱥᱯᱤᱴᱟᱞ ᱠᱚᱨᱮ ᱠᱷᱚᱱ ᱦᱳᱭ ᱢᱟᱱᱮ ᱦᱳᱭ ᱟᱫᱚ ᱚᱱᱟ ᱪᱟᱨᱡ ᱠᱚᱨᱮᱱᱟᱜ ᱥᱩᱵᱤᱫᱷᱟ ᱠᱚᱜᱮ ᱚᱱᱟ ᱠᱚ ᱴᱷᱤᱠ ᱜᱮᱭᱟ ᱛᱚ ᱦᱳᱭ ᱦᱳᱭ ᱦᱚᱸ ᱟᱪᱪᱷᱟ ᱦᱳᱭ

ᱦᱩᱸ ᱦᱩᱸ ᱦᱩᱸ ᱦᱩᱸ ᱦᱩᱸ ᱦᱳᱭ ᱦᱳᱭ ᱟᱫᱚ ᱚᱱᱟ ᱟᱭᱩᱥᱢᱟᱱ ᱠᱟᱨᱰ ᱠᱚᱨᱮᱱᱟᱜ ᱜᱮ ᱥᱟᱣᱫᱷᱟᱱ ᱚᱸᱰᱮ ᱢᱮᱱᱟᱜ ᱠᱤᱱᱟᱹ ᱴᱨᱤᱴᱢᱮᱱᱴ ᱠᱚᱣᱟ ᱥᱮ ᱵᱟᱝ ᱜᱮ ᱚᱱᱟ ᱠᱚᱛᱮ ᱦᱳᱭ ᱟᱪᱪᱷᱟ ᱦᱳᱭ ᱚᱱᱟ ᱠᱚᱜᱮ ᱦᱳᱭ ᱦᱳᱭ ᱚᱱᱟ ᱠᱚᱜᱮ ᱰᱤᱴᱮᱞᱥ ᱞᱤᱧ ᱠᱷᱚᱡᱚᱜ ᱠᱟᱱᱟ ᱛᱟᱦᱮᱱ ᱵᱟᱰᱟᱭ ᱨᱮᱱᱟᱜ

ᱡᱟᱦᱟᱱᱟᱜ ᱚᱥᱩᱵᱤᱫᱷᱟ ᱢᱟᱛᱚ ᱵᱟᱭ ᱦᱩᱭᱩᱜᱼᱟ ᱦᱳᱭ ᱟᱪᱪᱷᱟ ᱮᱢᱵᱩᱞᱮᱱᱥ ᱨᱮᱱᱟᱜ ᱦᱚᱸ ᱵᱮᱵᱚᱥᱛᱷᱟ ᱢᱮᱱᱟᱜᱼᱟ

ᱴᱷᱤᱠᱜᱮᱭᱟ ᱛᱚᱵᱮ ᱚᱱᱟ ᱠᱚᱜᱮ ᱵᱟᱰᱟᱭ ᱥᱟᱱᱟ ᱞᱤᱫᱤᱧᱟ ᱟᱪᱪᱷᱟ ᱦᱮᱸ